ᱤᱧ ᱫᱚ ᱟᱥᱩᱞ ᱡᱤᱭᱟᱹᱞᱤ ᱠᱚᱫᱚ ᱩᱱᱠᱩ ᱵᱷᱤᱛᱨᱤ ᱨᱮ ᱱᱩᱠᱩ ᱜᱟᱹᱭ ᱫᱚ ᱟᱹᱰᱤᱧ ᱠᱩᱥᱤ ᱟᱠᱚᱣᱟ ᱪᱮᱫᱟᱜ ᱥᱮ ᱜᱟᱹᱭ ᱫᱚ ᱟᱵᱚ ᱨᱮᱱ ᱫᱚ ᱵᱷᱚᱜᱚᱵᱚᱛᱤ ᱵᱚᱱ ᱢᱮᱛᱟ ᱠᱚᱣᱟ ᱚᱱᱟ ᱦᱚᱛᱮᱜ ᱛᱮ ᱟᱨ ᱩᱱᱠᱩ ᱜᱟᱹᱭ ᱜᱟᱹᱭᱟᱜ ᱡᱟᱦᱟᱸ ᱜᱩᱨᱤᱡᱽ ᱚᱱᱟ ᱜᱩᱨᱤᱡᱽ ᱦᱚᱸ ᱢᱟᱱᱮ ᱪᱷᱚᱸᱪ ᱪᱷᱚᱲᱟᱨᱮ ᱞᱟᱜᱟᱜ ᱠᱟᱱᱟ ᱨᱟᱪᱟ ᱠᱚᱨᱮᱜ ᱥᱮ ᱥᱮᱛᱟᱜ ᱨᱮ ᱵᱮᱨᱮᱫ ᱛᱚᱨᱟᱜᱮ ᱟᱭᱳ ᱦᱚᱲ ᱦᱚᱸ ᱚᱱᱟ ᱜᱩᱨᱤᱡᱽ ᱟᱛᱮᱜ ᱜᱮ ᱫᱩᱣᱟᱹᱨ ᱠᱚᱨᱮᱜ ᱠᱚ ᱢᱟᱹᱰᱟᱹᱞᱤᱭᱟ ᱟᱨ ᱩᱱᱠᱩ ᱜᱟᱹᱭ ᱡᱟᱦᱟᱸᱭ ᱫᱚᱠᱚ ᱦᱚᱯᱚᱱᱮᱜ ᱠᱚᱣᱟ ᱩᱱᱠᱩ ᱜᱟᱹᱭ ᱴᱷᱮᱱ ᱠᱷᱚᱱᱟᱜ ᱛᱳᱣᱟ ᱧᱟᱢᱚᱜ ᱠᱟᱱᱟ ᱚᱱᱟ ᱛᱳᱣᱟ ᱧᱩ ᱦᱩᱭᱩᱜ ᱠᱟᱱᱟ ᱟᱨ ᱛᱳᱣᱟ ᱧᱩ ᱵᱟᱫᱮ ᱦᱚᱸ ᱟᱨᱚ ᱵᱟᱡᱟᱨ ᱨᱮ ᱪᱟᱞᱟᱜ ᱠᱟᱱᱟ ᱛᱳᱣᱟ ᱟᱠᱷᱨᱤᱧ ᱦᱩᱭᱩᱜ ᱠᱟᱱᱟ ᱟᱫᱚ ᱦᱚᱜᱼᱚᱭ ᱱᱚᱝᱠᱟ ᱞᱮᱠᱟᱛᱮ ᱚᱱᱟ ᱦᱚᱛᱮᱜ ᱛᱮ ᱜᱟᱹᱭ ᱫᱚ ᱟᱹᱰᱤᱧ ᱠᱩᱥᱤ ᱟᱠᱚᱣᱟ ᱟᱨ ᱡᱟᱦᱟᱸ ᱫᱚᱠᱚ ᱜᱩᱨᱤᱡᱽ ᱛᱟᱦᱮᱱ ᱠᱟᱱ ᱜᱮᱫᱚ ᱜᱳᱲᱟ ᱠᱚᱨᱮᱜ ᱚᱱᱟ ᱜᱩᱨᱤᱡᱽ ᱢᱟ ᱢᱟᱫᱮᱨᱮ ᱤᱫᱤ ᱦᱩᱭᱩᱜ ᱠᱟᱱᱟ ᱟᱨ ᱢᱟᱫᱮᱨᱮ ᱤᱫᱤ ᱠᱟᱛᱮᱜ ᱯᱚᱨᱮ ᱛᱟᱭᱚᱢ ᱫᱟᱨᱟᱢ ᱨᱮᱫᱚ ᱚᱱᱟᱜᱮ ᱟᱨᱚ ᱠᱷᱮᱛᱨᱮ ᱤᱫᱤ ᱦᱩᱭᱩᱜ ᱠᱟᱱᱟ ᱟᱨ ᱠᱷᱮᱛᱨᱮ ᱤᱫᱤ ᱠᱟᱛᱮᱜ ᱚᱱᱟ ᱠᱷᱮᱛᱨᱮ ᱚᱱᱟ ᱥᱤ ᱢᱮᱥᱟ ᱠᱟᱛᱮᱜ ᱚᱸᱰᱮ ᱦᱳᱲᱳ ᱠᱚ ᱮᱨ ᱦᱩᱭᱩᱜ ᱠᱟᱱᱟ ᱥᱮ ᱨᱚᱦᱚᱭ ᱦᱩᱭᱩᱜ ᱠᱟᱱᱟ ᱚᱸᱰᱮ ᱠᱷᱚᱱᱟ ᱦᱚᱸ ᱟᱹᱰᱤ ᱟᱨᱡᱟᱜ ᱠᱟᱱᱟ ᱱᱚᱣᱟ ᱦᱳᱲᱳ ᱠᱚ ᱟᱨᱡᱟᱜ ᱠᱟᱱᱟ ᱦᱚᱜᱼᱚᱭ ᱱᱟᱠᱚ ᱠᱷᱟᱹᱛᱤᱨ ᱤᱧ ᱫᱩᱧ ᱟᱹᱰᱤᱧ ᱠᱩᱥᱤᱭᱟᱜ